ᱵᱤᱨᱵᱷᱩᱢ ᱦᱚᱱᱚᱛᱨᱮ ᱧᱮᱧᱮᱞ ᱡᱟᱭᱜᱟ ᱠᱚ ᱢᱩᱫᱨᱮ ᱥᱟᱱᱛᱤᱱᱤᱠᱮᱛᱚᱱ ᱟᱥᱨᱚᱢ ᱢᱮᱱᱟᱜ ᱟᱠᱟᱫᱟ ᱡᱟᱸᱦᱟ ᱫᱚ ᱨᱚᱵᱤ ᱴᱷᱟᱠᱩᱨ ᱯᱚᱱᱰᱤᱛ ᱥᱮ ᱨᱚᱵᱤᱱᱫᱚᱨᱚᱱᱟᱛᱷ ᱴᱷᱟᱹᱠᱩᱨ ᱮ ᱛᱷᱟᱯᱚᱱ ᱞᱮᱫᱼᱟ ᱞᱟᱦᱟᱛᱮ ᱟᱡ ᱵᱟᱵᱟᱭ ᱛᱷᱟᱯᱚᱱ ᱠᱟᱫᱟ ᱢᱮᱱᱠᱷᱟᱱ ᱢᱮᱱᱠᱷᱟᱱ ᱱᱤᱛᱚᱝ ᱫᱚ ᱩᱱᱤᱭᱟᱜ ᱨᱚᱵᱤ ᱨᱚᱵᱤᱱᱫᱚᱨᱚᱱᱟᱛᱷ ᱴᱷᱟᱠᱩᱨᱟᱜ ᱧᱩᱢ ᱦᱟᱞᱟᱝ ᱛᱮᱜᱮ ᱚᱱᱟ ᱧᱟᱢᱚᱜᱼᱟ ᱚᱱᱟᱫᱚ ᱥᱮᱫᱟᱭ ᱞᱮᱠᱟ ᱡᱟᱸᱦᱟ ᱜᱩᱨᱩ ᱪᱮᱞᱟ ᱥᱮ ᱟᱥᱨᱚᱢ ᱞᱮᱠᱟᱱ ᱞᱟᱦᱟᱛᱮ ᱟᱥᱨᱚᱢ ᱛᱟᱸᱦᱮ ᱠᱟᱱᱟ ᱱᱤᱛᱦᱚᱸ ᱢᱮᱱᱟᱜ ᱟᱠᱟᱫᱟ ᱚᱱᱟᱫᱚ ᱟᱥᱨᱚᱢ ᱞᱟᱹᱭ ᱛᱮᱜᱮ ᱱᱤᱛᱦᱚᱸ ᱢᱮᱱᱟᱜᱼᱟᱠᱟᱫ ᱟᱹᱜᱩ ᱟᱠᱟᱱᱟ ᱚᱱᱟ ᱦᱚᱛᱮᱛᱮ ᱧᱮᱧᱮᱞ ᱦᱚᱲ ᱥᱮ ᱡᱟᱸᱦᱟ ᱛᱤᱱᱟᱹᱜ ᱥᱩᱨ ᱥᱩᱯᱩᱨ ᱨᱮ ᱦᱚᱲ ᱢᱮᱱᱟᱜ ᱠᱚ ᱱᱚᱣᱟ ᱧᱮᱧᱮᱞ ᱞᱟᱹᱜᱤᱫ ᱠᱚ ᱦᱤᱡᱩᱜᱼᱟ ᱠᱟᱨᱚᱱ ᱡᱚᱛᱚ ᱡᱟᱭᱜᱟ ᱜᱮ ᱟᱥᱨᱚᱢ ᱨᱮᱭᱟᱜ ᱟᱥᱨᱚᱢ ᱨᱮᱭᱟᱜ ᱩᱭᱦᱟᱹᱨ ᱥᱮ ᱟᱥᱨᱚᱢ ᱪᱮᱫ ᱞᱮᱠᱟ ᱦᱩᱭᱩᱜᱼᱟ ᱚᱱᱟ ᱵᱤᱥᱮᱥ ᱠᱟᱭᱛᱮ ᱧᱮᱞ ᱨᱮᱭᱟᱜ ᱠᱚ ᱪᱮᱥᱴᱟᱭᱟ ᱤᱭᱟᱹᱭᱟ ᱪᱮᱫ ᱠᱚ ᱧᱮᱧᱮᱞ ᱞᱟᱹᱜᱤᱫ ᱦᱤᱡᱩᱜᱼᱟ ᱵᱟᱦᱨᱮ ᱠᱷᱚᱱ ᱫᱟᱨᱮ ᱩᱢᱩᱞᱨᱮ ᱯᱟᱲᱦᱟᱣ ᱥᱮ ᱵᱟᱦᱨᱮ ᱨᱮ ᱥᱮ ᱴᱟᱸᱰᱤ ᱨᱮᱦᱚᱸ ᱜᱩᱨᱩ ᱫᱚ ᱪᱮᱛᱟᱱ ᱢᱟᱹᱪᱤᱮ ᱫᱩᱲᱩᱵ ᱟᱭ ᱩᱱᱠᱩ ᱫᱚ ᱫᱷᱩᱲᱤ ᱨᱮᱠᱚ ᱫᱩᱲᱩᱵᱽᱼᱟ ᱚᱱᱠᱟᱱᱟᱜ ᱩᱭᱦᱟᱹᱨ ᱞᱮᱠᱟᱛᱮᱜᱮ ᱚᱱᱟᱫᱚ ᱪᱟᱞᱟᱣ ᱟᱹᱜᱩᱜ ᱠᱟᱱᱟ ᱚᱱᱟ ᱥᱟᱱᱛᱤᱱᱤᱠᱮᱛᱚᱱ ᱵᱤᱥᱥᱚ ᱵᱷᱟᱨᱚᱛᱤ ᱥᱟᱱᱛᱤᱱᱤᱠᱮᱛᱚᱱ ᱚᱱᱟ ᱦᱚᱛᱮᱜ ᱛᱮ ᱵᱤᱥᱮᱥ ᱠᱟᱭᱛᱮ ᱱᱚᱰᱮᱱ ᱦᱚᱲ ᱫᱚ ᱥᱮ ᱡᱟᱸᱦᱟ ᱛᱤᱱᱟᱹᱜ ᱜᱮᱠᱚ ᱵᱟᱰᱟᱭᱟ ᱩᱱᱠᱩ ᱫᱚ ᱧᱮᱧᱮᱞ ᱞᱟᱹᱜᱤᱫ ᱠᱚ ᱦᱤᱡᱩᱜᱼᱟ